ᱦᱮᱸ ᱦᱮᱞᱳ ᱦᱮᱸ ᱢᱮᱱᱼᱟ ᱢᱮᱱᱟᱜ ᱟ ᱪᱮᱫᱠᱚ ᱞᱟ ᱭᱟ ᱟᱨ ᱱᱚᱛᱮ ᱨᱮ ᱢᱮᱱᱟᱜᱼᱟ ᱢᱩᱠᱩᱴᱢᱩᱱᱤᱯᱩᱨ ᱟᱨ ᱥᱩᱵᱩᱫᱽᱫᱤᱯ ᱢᱮᱱᱟᱜᱼᱟ ᱵᱟᱝ ᱱᱤᱠᱟ ᱱᱟᱜ ᱮᱴᱠᱮᱴᱚᱬᱮ ᱫᱚ ᱵᱟᱱᱩᱜ ᱟ ᱦᱮᱻ ᱩᱴᱩᱵ ᱯᱮ ᱪᱟᱞᱟᱣ ᱞᱮᱠᱷᱟᱱ ᱱᱤᱨᱟ ᱢᱟᱬᱟ ᱫᱟᱜ ᱯᱮ ᱧᱮᱞᱟ ᱢᱩᱠᱩᱴᱢᱚᱱᱤᱯᱩᱨ ᱨᱮᱭᱟᱜ ᱛᱟᱯᱚᱨ ᱟᱭᱢᱟᱜᱟᱱ ᱪᱮᱬᱮ ᱠᱚ ᱠᱚ ᱦᱤᱡᱩᱜ ᱟ ᱟᱨ ᱪᱟᱨᱫᱤᱠᱮ ᱢᱤᱫᱴᱟᱱ ᱰᱮᱢ ᱠᱟᱱᱟ ᱛᱚ ᱟᱨ ᱚᱱᱟ ᱢᱩᱠᱩᱴᱢᱩᱱᱤᱯᱩᱨ ᱨᱮ ᱦᱳᱴᱮᱞ ᱠᱚᱦᱚ ᱢᱮᱱᱟᱜᱼᱟ ᱟᱨ ᱛᱟᱦᱮᱸ ᱨᱮᱭᱟᱜ ᱡᱟᱭᱜᱟ ᱠᱚᱦᱚᱸ ᱢᱮᱱᱟᱜ ᱜᱮᱭᱟ ᱦᱮᱸ ᱜᱟᱹᱰᱤ ᱛᱮᱯᱮ ᱪᱟᱞᱟᱣ ᱞᱮᱠᱷᱟᱱ ᱜᱮ ᱵᱷᱟᱹᱞᱤᱭᱟ ᱥᱟᱹᱝᱜᱤᱧ ᱫᱚ ᱥᱟᱹᱝᱜᱤᱧ ᱜᱮᱭᱟ ᱢᱚᱴᱟ ᱢᱩᱴᱤ ᱮᱠ ᱜᱷᱚᱱᱴᱟ ᱯᱚᱭᱛᱟᱞᱤᱥ ᱢᱤᱱᱤᱴ ᱱᱤᱝᱠᱟ ᱴᱟᱭᱤᱢ ᱫᱚᱦᱷᱟᱸᱜ ᱠᱷᱟᱱ ᱞᱟᱜᱟᱣᱟᱯᱮᱜᱮᱭᱟ ᱟᱪᱪᱷᱟ ᱴᱷᱤᱠ ᱜᱮᱭᱟ